ᱦᱮᱞᱳ ᱦᱮᱸ ᱚᱠᱚᱭ ᱞᱟᱹᱭᱫᱟᱢ ᱚᱠᱚᱭᱮᱢ ᱞᱟᱹᱭᱮᱫᱼᱟ ᱤᱧᱫᱚ ᱠᱳᱪ ᱞᱟᱹᱭᱮᱫᱟᱹᱧ ᱛᱚ ᱟᱢᱟᱜ ᱪᱮᱫ ᱧᱩᱛᱩᱢ ᱛᱟᱢ ᱟᱸᱡᱚᱢ ᱠᱟᱜᱼᱟᱹᱧ ᱟᱯᱮ ᱚᱸᱰᱮ ᱡᱟᱦᱟᱱᱟᱜ ᱠᱚ ᱠᱷᱮᱞ ᱠᱚ ᱢᱮᱱᱟᱜ ᱠᱷᱮᱞᱟᱯᱮ ᱥᱮ ᱪᱮᱫ ᱯᱷᱩᱴᱵᱚᱞ ᱠᱚ ᱟᱪᱪᱷᱟ ᱛᱚ ᱮᱱᱠᱷᱟᱱ ᱪᱮᱫ ᱪᱮᱫ ᱠᱷᱮᱞ ᱨᱮ ᱤᱱᱴᱟᱨᱮᱹᱥᱴ ᱢᱮᱱᱟᱜ ᱟᱠᱟᱫ ᱛᱟᱯᱮᱭᱟ ᱟᱪᱪᱷᱟ ᱵᱚᱞ ᱠᱷᱮᱞ ᱴᱤᱢ ᱠᱚᱫᱚ ᱱᱟᱦᱟᱜ ᱪᱮᱫ ᱞᱮᱠᱟ ᱛᱤᱱᱟᱹᱜ ᱴᱤᱢ ᱠᱚ ᱢᱮᱱᱟᱜ ᱠᱚ ᱛᱟᱯᱮ ᱚ ᱦᱚᱸ ᱟᱨ ᱮᱱᱮᱡ ᱵᱟᱲᱟ ᱟᱠᱟᱫᱟᱯᱮ ᱥᱮ ᱵᱟᱝ ᱱᱤᱛ ᱵᱟᱨᱥᱤᱧ ᱫᱚ ᱮᱱᱠᱷᱟᱱ ᱟᱪᱪᱷᱟ ᱛᱟᱹᱣ ᱵᱟᱝᱠᱷᱟᱱ ᱠᱷᱮᱞ ᱡᱩᱫᱤ ᱦᱳᱠ ᱯᱮᱠᱴᱤᱥ ᱛᱟᱯᱮ ᱦᱩᱭᱩᱜ ᱠᱟᱱ ᱠᱷᱟᱱ ᱡᱩᱫᱤ ᱠᱷᱮᱞ ᱠᱷᱟᱱ ᱯᱮ ᱠᱷᱮᱞ ᱨᱮᱱᱟᱜ ᱫᱟᱣᱤᱧ ᱮᱢᱟ ᱯᱮᱭᱟᱧ ᱤᱧ ᱥᱮᱫ ᱛᱮ ᱡᱮ ᱦᱤᱞᱳᱜ ᱛᱟᱦᱞᱮ ᱱᱚᱛᱮᱜᱮ ᱥᱩᱨ ᱨᱮᱜᱮ ᱛᱚ ᱡᱚᱫᱤ ᱤᱱᱴᱟᱨᱮᱹᱥᱴ ᱛᱟᱯᱮ ᱢᱮᱱᱟᱜ ᱠᱷᱟᱱ ᱫᱚ ᱠᱷᱮᱞ ᱨᱮᱱᱟᱜ ᱟᱪᱪᱷᱟ ᱢᱮᱱᱠᱷᱟᱱ ᱛᱚ ᱟᱨ ᱯᱷᱩᱴᱵᱚᱞ ᱯᱷᱩᱴᱵᱚᱞ ᱟᱹᱞᱤᱧᱟᱜ ᱧᱩᱛᱩᱢ ᱫᱚ ᱥᱩᱢᱤᱛᱨᱟ ᱦᱳᱭ ᱦᱳᱭ ᱟᱨᱦᱚᱸ ᱯᱷᱩᱴᱵᱚᱞ ᱠᱷᱮᱞᱚᱜ ᱵᱟᱹᱜᱤ ᱠᱟᱛᱮᱫ ᱟᱨᱦᱚᱸ ᱡᱟᱦᱟᱱᱟᱜ ᱟᱨ ᱠᱟᱵᱟᱰᱤ ᱠᱚ ᱚᱱᱟ ᱠᱚ ᱵᱟᱯᱮ ᱠᱷᱮᱞᱟᱯᱮ ᱟᱯᱮ ᱫᱚ ᱯᱷᱩᱴᱵᱚᱞ ᱜᱮᱯᱮ ᱮᱱᱮᱡ ᱠᱟᱱᱟ ᱦᱮᱸ ᱵᱟᱝᱠᱷᱟᱱ ᱯᱷᱩᱴᱵᱚᱞ ᱠᱟᱵᱟᱰᱤ ᱚᱱᱟ ᱠᱚᱦᱚᱸ ᱱᱚᱸᱰᱮ ᱚᱱᱟ ᱨᱮᱱᱟᱜ ᱦᱚᱸ ᱤᱧ ᱠᱳᱪ ᱠᱟᱱ ᱜᱤᱭᱟᱹᱧ ᱚᱱᱟ ᱠᱚᱦᱚᱧ ᱪᱮᱫ ᱟᱠᱚ ᱜᱮᱭᱟ ᱦᱳᱭ ᱦᱳᱭ ᱴᱷᱤᱠ ᱟᱛᱚ ᱮᱱᱠᱷᱟᱱ ᱦᱟᱸᱜ ᱡᱩᱫᱤ ᱴᱤᱢ ᱠᱚ ᱥᱟᱞᱟᱜ ᱠᱟᱛᱷᱟᱭ ᱯᱮ ᱟᱨ ᱯᱷᱳᱱ ᱯᱮ ᱱᱟᱦᱟᱜ ᱮᱱᱠᱷᱟᱱ ᱦᱳᱭ ᱦᱳᱭ ᱴᱷᱤᱠ ᱜᱮᱭᱟ ᱦᱮᱸ ᱦᱳᱭ